ᱵᱷᱟᱨᱚᱛᱤᱭᱚ ᱠᱟᱹᱢᱤ ᱦᱚᱨᱟ ᱠᱚ ᱢᱩᱫᱽᱨᱮ ᱱᱚᱣᱟ ᱠᱟᱹᱴᱤᱡ ᱠᱟᱹᱴᱤᱡ ᱠᱩᱴᱤᱨ ᱥᱤᱞᱯᱚ ᱡᱮ ᱠᱷᱟᱱᱮ ᱫᱚ ᱡᱟᱦᱟᱸ ᱫᱚ ᱚᱲᱟᱜ ᱠᱚᱨᱮ ᱜᱮ ᱵᱮᱱᱟᱣᱚᱜ ᱠᱟᱱᱟ ᱦᱚᱜᱼᱚᱸᱭ ᱱᱚᱣᱟ ᱠᱚᱜᱮ ᱟᱵᱚ ᱫᱚ ᱡᱚᱜᱟᱣ ᱫᱚᱦᱚ ᱞᱟᱹᱠᱛᱤ ᱡᱮᱢᱚᱱ ᱱᱚᱜᱼᱚᱸᱭ ᱥᱟᱠᱟᱢ ᱯᱟᱛᱲᱟ ᱯᱷᱩᱲᱩᱜ ᱠᱩ ᱥᱮᱫᱟᱭ ᱫᱚ ᱟᱵᱚ ᱥᱟᱱᱛᱟᱲ ᱦᱚᱲ ᱫᱚ ᱮᱱᱛᱮᱡ ᱱᱚᱣᱟ ᱵᱟᱵᱚᱱ ᱵᱟᱯᱞᱟ ᱚᱱᱩᱥᱴᱷᱟᱱ ᱠᱚᱨᱮ ᱵᱟᱝ ᱵᱟᱦᱟ ᱥᱚᱨᱦᱟᱭ ᱡᱟᱦᱟᱸ ᱨᱮᱜᱮ ᱱᱚᱣᱟ ᱠᱚᱨᱮ ᱜᱮᱵᱚᱱ ᱡᱚᱢᱮᱫ ᱛᱟᱦᱮᱱᱟ ᱢᱮᱱᱠᱷᱟᱱ ᱚᱱᱟ ᱠᱚ ᱱᱤᱛᱳᱜ ᱫᱚ ᱟᱫ ᱤᱫᱤᱭᱱᱟ ᱟᱨᱻ ᱡᱮᱢᱚᱱ ᱟᱨ ᱦᱚᱸ ᱚᱱᱟ ᱪᱷᱟᱲᱟ ᱠᱟᱛᱮ ᱠᱷᱟᱱᱛᱟ ᱨᱚᱜ ᱠᱷᱟᱱᱛᱟ ᱥᱤᱞᱟᱹᱭ ᱱᱚᱜᱼᱚᱸᱭ ᱱᱟ ᱠᱚᱦᱚᱸ ᱟᱫ ᱱᱟ ᱚᱱᱟ ᱪᱷᱟᱲᱟ ᱠᱟᱛᱮ ᱡᱮᱢᱚᱱ ᱯᱟᱹᱴᱭᱟᱹ ᱜᱟᱞᱟᱝ ᱠᱚ ᱦᱮᱸ ᱯᱟᱹᱴᱭᱟᱹ ᱜᱟᱞᱟᱝ ᱡᱚᱱᱚᱜ ᱜᱟᱞᱟᱝ ᱱᱚᱣᱟ ᱠᱚᱦᱚᱸ ᱟᱹᱰᱤ ᱞᱟᱹᱠᱛᱤ ᱠᱟᱱ ᱜᱮᱭᱟ ᱛᱚᱵᱮ ᱱᱚᱣᱟ ᱠᱚ ᱡᱤᱱᱤᱥ ᱥᱮ ᱱᱚᱣᱟ ᱠᱚ ᱠᱟᱹᱢᱤ ᱡᱚᱜᱟᱣ ᱫᱚᱦᱚᱭ ᱜᱮ ᱮᱠᱟᱱᱛᱚ ᱵᱷᱟᱵᱮ ᱞᱟᱹᱠᱛᱤ ᱠᱟᱱᱟ ᱮᱱᱛᱮᱫ ᱪᱮᱫᱟᱜ ᱥᱮ ᱱᱚᱣᱟ ᱫᱚ ᱡᱟᱦᱟᱱ ᱠᱷᱳᱛᱤ ᱮᱢᱟᱱ ᱫᱚ ᱵᱟᱭ ᱮᱢᱫᱟ ᱮᱱᱛᱮᱡ ᱡᱟᱦᱟᱸ ᱱᱚᱣᱟ ᱛᱮᱫᱚ ᱡᱟᱦᱟᱱ ᱵᱟᱹᱲᱤᱡ ᱫᱚ ᱵᱟᱝ ᱦᱩᱭᱩᱜ ᱛᱟᱵᱚᱱᱟ ᱟᱫᱚᱻ ᱱᱮᱜᱼᱮ ᱱᱤᱭᱟᱹ ᱠᱚᱜᱮ ᱟᱹᱰᱤ ᱡᱟᱹᱨᱩᱲᱟᱱᱟᱜ ᱡᱤᱱᱤᱥ ᱠᱚᱫᱚ ᱟᱵᱚ ᱵᱚᱱ ᱥᱮ ᱟᱫ ᱤᱫᱤᱭᱫᱟ ᱡᱮᱢᱚᱱ ᱱᱤᱛᱚᱜ ᱢᱟ ᱡᱚᱛᱚ ᱠᱤᱪᱷᱩ ᱢᱮᱥᱤᱱ ᱫᱟᱨᱟᱭᱛᱮ ᱦᱩᱭᱩᱜᱚᱜ ᱠᱟᱱᱟ ᱢᱮᱱᱠᱷᱟᱱ ᱱᱚᱣᱟ ᱫᱚ ᱵᱟᱝ ᱟᱵᱚ ᱡᱮᱴᱟ ᱵᱚᱱ ᱪᱮᱫ ᱟᱠᱟᱫᱼᱟ ᱥᱮ ᱠᱚᱵᱚᱱ ᱵᱮᱵᱚᱦᱟᱨ ᱟᱜᱩᱣ ᱠᱟᱜᱼᱟ ᱚᱱᱟ ᱠᱚ ᱡᱮᱢᱚᱱ ᱟᱵᱚ ᱴᱷᱮᱱ ᱡᱚᱜᱟᱣ ᱛᱟᱦᱮᱱ ᱛᱟᱦᱚᱞᱮ ᱱᱚᱣᱟ ᱠᱚ ᱠᱟᱹᱢᱤ ᱦᱚᱨᱟ ᱜᱮ ᱟᱵᱚᱣᱟᱜ ᱫᱚ ᱟᱹᱰᱤ ᱞᱟᱹᱠᱛᱤ ᱟᱹᱰᱤ ᱡᱟᱹᱨᱩᱲᱟᱜ ᱡᱤᱱᱤᱥ